ᱦᱩᱸ ᱫᱟᱫᱟ ᱡᱚᱦᱟᱨ ᱜᱤ ᱪᱮᱫᱞᱮᱠᱟ ᱢᱮᱱᱟᱢᱟ ᱠᱷᱚᱵᱚᱨ ᱢᱚᱴᱟᱢᱩᱴᱤ ᱟᱨ ᱟᱞᱚᱵᱮᱱ ᱞᱟᱹᱭᱟ ᱜᱟᱹᱰᱤ ᱠᱚ ᱦᱚᱸ ᱵᱟᱝ ᱪᱟᱞᱟᱜ ᱠᱟᱱᱟ ᱟᱨ ᱯᱨᱚᱪᱩᱨ ᱨᱟᱥᱛᱟ ᱠᱷᱟᱨᱟᱯ ᱦᱚᱲ ᱦᱚᱸ ᱯᱮᱥᱮᱧᱡᱟᱨ ᱦᱚᱸ ᱵᱟᱠᱚ ᱦᱩᱭᱩᱜ ᱠᱟᱱᱟ ᱩᱸᱦᱩᱸᱜ ᱚᱱᱟ ᱱᱤᱭᱮ ᱜᱮ ᱯᱨᱚᱵᱞᱮᱢ ᱦᱩᱭᱩᱜ ᱠᱟᱱᱟ ᱚᱠᱟ ᱨᱳᱰ ᱨᱮ ᱢᱮᱱᱟᱜ ᱞᱤᱧᱟᱹ ᱟᱨ ᱪᱮᱫᱞᱤᱧ ᱞᱟᱹᱭᱟᱵᱮᱱᱟ ᱜᱟᱹᱰᱤ ᱠᱩᱡ ᱦᱚᱸ ᱵᱟᱝ ᱪᱟᱞᱟᱜ ᱠᱟᱱᱟ ᱢᱩᱞ ᱯᱮᱥᱮᱧᱡᱟᱨ ᱦᱚᱸ ᱢᱮᱱᱟᱜ ᱠᱚᱜᱮᱭᱟ ᱟᱹᱰᱤ ᱟᱸᱴ ᱪᱟᱞᱟᱜ ᱠᱟᱱᱟ ᱟᱫᱚ ᱪᱟᱞᱟᱜ ᱟᱠᱤ ᱩᱱᱟᱹᱜ ᱫᱚ ᱡᱟᱦᱟᱸᱭ ᱠᱩ ᱪᱟᱞᱩᱭᱮᱫᱟ ᱩᱱᱠᱩ ᱛᱚ ᱢᱮᱱᱟᱜ ᱠᱚᱣᱟ ᱛᱚ ᱚᱸᱰᱮ ᱫᱚ ᱢᱚᱴᱟᱢᱩᱴᱤ ᱠᱸᱩᱵ ᱢᱚᱸᱡ ᱫᱚ ᱵᱟᱝ ᱨᱟᱥᱛᱟ ᱠᱷᱟᱨᱟᱯ ᱜᱮᱭᱟ ᱥᱮ ᱟᱹᱰᱤ ᱟᱸᱴ ᱜᱮ ᱚᱱᱟ ᱞᱤᱭᱮ ᱴᱮᱱᱥᱮᱱ ᱦᱩᱭᱩᱜ ᱠᱟᱱᱟ ᱪᱮᱫ ᱦᱚᱸ ᱵᱟᱝ ᱦᱩᱭᱩᱜᱼᱟ ᱦᱩᱭ ᱫᱚ ᱢᱚᱴᱟᱢᱩᱴᱤ ᱵᱮᱥᱤ ᱞᱟᱵ ᱫᱚ ᱵᱟᱝ ᱦᱩᱭᱩᱜ ᱠᱟᱱᱟ ᱥᱟᱨᱟ ᱫᱤᱱ ᱤᱭᱟᱹ ᱠᱟᱛᱮ ᱦᱚᱸ ᱟᱵᱮᱱ ᱪᱮᱫ ᱵᱮᱱ ᱞᱟᱹᱭᱮᱫᱟ ᱜᱟᱹᱰᱤ ᱱᱚᱸᱰᱮ ᱜᱮ ᱛᱟᱦᱮᱸᱱᱟ ᱥᱮ ᱡᱟᱦᱟᱸ ᱥᱮᱡ ᱤᱫᱤᱭᱟ ᱦᱩᱸ ᱛᱟᱞᱦᱮ ᱚᱱᱛᱮ ᱞᱤᱧ ᱛᱟᱞᱦᱮ ᱚᱱᱛᱮᱞᱤᱧ ᱤᱫᱤᱭᱟ ᱛᱟᱨᱯᱚᱨᱮᱞᱤᱧ ᱧᱮᱞ ᱞᱮᱜᱟᱭᱟ ᱪᱮᱫᱞᱮᱠᱟ ᱪᱟᱞᱟᱜ ᱠᱟᱱᱟ ᱦᱩᱸ ᱟᱵᱮᱱ ᱱᱤᱛᱮᱜ ᱫᱚ ᱚᱠᱟᱨᱮ ᱢᱮᱱᱟᱜ ᱵᱮᱱᱟ ᱦᱩᱸ ᱟᱨ ᱜᱟᱹᱰᱤ ᱪᱮᱫᱞᱮᱠᱟ ᱚᱱᱛᱮ ᱠᱚ ᱪᱟᱞᱩ ᱵᱟᱲᱟᱭᱮᱫᱟ ᱮᱠᱷᱚᱱ

ᱦᱩᱸ ᱦᱩᱸ ᱟᱫᱚᱧ ᱞᱟᱹᱭᱮᱫ ᱛᱟᱦᱮᱸᱱᱟ ᱪᱟᱹᱨᱴᱟ ᱜᱟᱱ ᱢᱤᱫ ᱫᱚᱢ ᱵᱮᱱ ᱦᱟᱹᱡᱩᱜᱼᱟ ᱱᱚᱛᱮ ᱦᱩᱸ ᱟᱨ ᱜᱟᱹᱰᱤ ᱦᱚᱸ ᱦᱮᱸ ᱜᱟᱹᱰᱤ ᱮᱠᱷᱚᱱ ᱴᱷᱤᱠ ᱜᱮ ᱢᱮᱱᱟᱜᱼᱟ ᱢᱮᱱᱟᱜ ᱫᱚ ᱦᱩᱸ ᱴᱷᱤᱠ ᱜᱮᱭᱟ ᱚᱱᱟ ᱨᱮᱱᱟᱜ ᱫᱚ ᱠᱳᱱᱳ ᱴᱮᱱᱥᱮᱱ ᱵᱟᱹᱱᱩᱜ ᱟᱠᱟᱫᱟ ᱟᱨ ᱞᱟᱹᱭᱫᱟᱹᱧ ᱛᱟᱞᱦᱮ ᱜᱟᱹᱰᱤ ᱞᱤᱧ ᱤᱫᱤᱭᱟ ᱚᱱᱛᱮ ᱜᱟᱯᱟ ᱢᱤᱭᱟᱝ ᱠᱷᱚᱡ ᱫᱚ ᱪᱮᱫᱵᱮᱱ ᱞᱟᱹᱭᱫᱟ ᱦᱩᱸ ᱦᱩᱸ ᱦᱤᱡᱩᱜ ᱟᱵᱮᱱ ᱜᱟᱹᱰᱤ ᱦᱮᱸ ᱡᱚᱢ ᱵᱟᱲᱟ ᱦᱩᱭ ᱠᱟᱱ ᱜᱮᱭᱟ ᱟᱵᱮᱱ ᱵᱮᱱ ᱡᱚᱢ ᱟᱠᱟᱫ ᱜᱮᱭᱟ ᱦᱩᱸ ᱱᱤᱭᱮ ᱦᱮᱸ ᱴᱷᱤᱠ ᱜᱮᱭᱟ ᱟᱯᱮ ᱜᱮ ᱚᱲᱟᱜ ᱠᱚᱨᱮ ᱪᱮᱫᱞᱮᱠᱟ ᱦᱩᱸ ᱚᱱᱟᱜᱮ ᱛᱟᱞᱦᱮ ᱯᱚᱭᱥᱟ ᱠᱩᱡ ᱦᱚᱸ ᱠᱚᱢᱼᱠᱚᱢ ᱦᱩᱭᱩᱜ ᱠᱟᱱᱟ ᱫᱚᱨᱠᱟᱨ ᱠᱟᱱᱟ ᱯᱚᱭᱥᱟ ᱠᱩᱡ ᱦᱚᱸ ᱪᱮᱫ ᱟᱹᱛᱩ ᱠᱟᱱ ᱜᱮ ᱢᱤᱫᱴᱮᱡ ᱜᱮ ᱦᱩᱸ ᱚᱱᱟᱜᱮᱞᱤᱧ ᱢᱮᱱᱫᱟᱛᱚᱢ ᱦᱟᱸᱜ ᱪᱮᱫ ᱮᱭ ᱪᱮᱠᱟᱭᱟ ᱯᱮᱥᱮᱧᱡᱟᱨ ᱦᱚᱸ ᱵᱟᱹᱱᱩᱜ ᱠᱚᱣᱟ ᱫᱩᱲᱩᱯ ᱠᱟᱱᱟᱭ ᱩᱱᱤ ᱦᱚᱸ ᱛᱤᱱᱟᱹᱜ ᱫᱚᱢᱮᱢ ᱨᱟᱱᱤᱝᱟ ᱨᱟᱱᱤᱝ ᱫᱚ ᱯᱮ ᱛᱷᱮᱠᱮ ᱯᱩᱱ ᱫᱚᱢ ᱦᱩᱭᱩᱜ ᱠᱟᱱᱟ ᱫᱤᱱ ᱨᱮ

ᱛᱤᱱᱟᱹᱜ ᱟᱨ ᱦᱩᱭᱩᱜᱼᱟ ᱡᱟ ᱥᱩᱱᱩᱢ ᱠᱷᱚᱨᱚᱪᱚᱜ ᱠᱟᱱᱟ ᱩᱱᱟᱹᱜ ᱜᱮ ᱨᱟᱠᱟᱯ ᱠᱟᱱᱟ ᱡᱟᱦᱟᱸᱱᱟᱜ ᱞᱟᱵ ᱫᱚ ᱵᱟᱝ ᱛᱟᱦᱮᱸᱱ ᱠᱟᱱᱟ

ᱟᱵᱮᱱ ᱢᱤᱫ ᱫᱚᱢ ᱜᱟᱯᱟ ᱢᱤᱫ ᱫᱚᱢ ᱵᱮᱱ ᱦᱟᱹᱡᱩᱜᱼᱟ ᱦᱩᱸ ᱟᱨ ᱚᱲᱟᱜ ᱛᱤᱱ ᱥᱚᱢᱚᱭ ᱵᱮᱱ ᱨᱩᱣᱟᱹᱲᱟ ᱦᱩᱸ ᱦᱩᱸ ᱥᱮ ᱢᱟᱛᱚ ᱠᱟᱱ ᱜᱮ ᱦᱩᱸ